ᱤᱧᱟᱹᱜ ᱵᱟᱲᱟᱭ ᱟᱹᱱᱤᱡ ᱨᱮᱥᱤᱯᱤ ᱫᱚ ᱪᱟᱣᱢᱤᱱ ᱪᱟᱣᱢᱤᱱ ᱫᱚ ᱱᱚᱝᱠᱟ ᱠᱟᱛᱮᱧ ᱵᱮᱱᱟᱣᱟ ᱫᱟᱜ ᱞᱟᱦᱟᱧ ᱞᱚᱞᱚ ᱠᱮᱫᱟ ᱫᱟᱜ ᱞᱚᱞᱚ ᱠᱟᱛᱮᱧ ᱚᱱᱟ ᱨᱮ ᱪᱟᱹᱰᱩᱭᱟ ᱪᱟᱣᱢᱤᱱ ᱪᱟᱹᱰᱩ ᱠᱟᱛᱮᱧ ᱚᱣᱟᱨ ᱠᱮᱫᱟ ᱚᱣᱟᱨ ᱠᱟᱹᱫᱟᱹᱧ ᱛᱟᱨᱯᱚᱨᱮ ᱛᱷᱟᱹᱨᱤ ᱨᱮ ᱫᱚᱦᱚ ᱠᱮᱫᱟ ᱠᱚᱲᱦᱟᱹᱧ ᱜᱤᱛᱤᱞ ᱥᱟᱯᱷᱟ ᱠᱮᱫᱟ ᱜᱤᱛᱤᱞ ᱥᱟᱯᱷᱟ ᱠᱟᱛᱮ ᱟᱵᱟᱨ ᱪᱩᱞᱦᱟᱹ ᱨᱮᱧ ᱫᱚᱦᱚ ᱠᱮᱫᱟ ᱛᱟᱨᱯᱚᱨ ᱠᱚᱲᱦᱟ ᱞᱚᱞᱚᱭᱮᱱᱟ ᱥᱩᱱᱩᱢ ᱤᱧ ᱫᱩᱞ ᱠᱮᱫᱟ ᱥᱩᱱᱩᱢ ᱫᱩᱞ ᱠᱟᱛᱮ ᱯᱮᱭᱟᱸᱡᱽ ᱤᱧ ᱪᱟᱹᱰᱩ ᱠᱮᱫᱟ ᱯᱮᱭᱟᱸᱡᱽ ᱪᱟᱹᱰᱩ ᱠᱟᱛᱮᱜ ᱢᱟᱥᱞᱟ ᱯᱮᱭᱟᱸᱡᱽ ᱠᱚ ᱟᱫᱟ ᱠᱚ ᱨᱟᱹᱥᱩᱱ ᱠᱚ ᱚᱱᱟ ᱠᱚᱧ ᱮᱢ ᱜᱷᱟᱱᱴᱟ ᱠᱮᱫᱟ ᱜᱷᱟᱱᱴᱟ ᱠᱟᱛᱮ ᱵᱮᱞᱤᱧ ᱪᱟᱹᱰᱩ ᱠᱮᱫᱟ ᱵᱮᱞᱤ ᱪᱟᱹᱰᱩ ᱠᱟᱛᱮ ᱪᱟᱣᱢᱤᱱ ᱦᱚᱧ ᱪᱟᱹᱰᱩ ᱠᱮᱫᱟ ᱛᱟᱨᱯᱚᱨ ᱵᱮᱨᱮᱞ ᱢᱟᱹᱨᱤᱡᱽ ᱜᱟᱡᱚᱨ ᱫᱷᱚᱱᱤᱭᱟ ᱯᱟᱛᱟ ᱟᱨ ᱵᱩᱞᱩᱝ ᱠᱟᱹᱴᱤᱡ ᱤᱧ ᱮᱨ ᱟᱫᱟ ᱛᱟᱨᱯᱚᱨᱮ ᱡᱚᱛᱚᱧ ᱜᱷᱟᱱᱴᱟ ᱢᱮᱥᱟ ᱠᱮᱫᱟ ᱛᱟᱨᱯᱚᱨᱮ ᱜᱷᱟᱱᱴᱟ ᱢᱮᱥᱟ ᱠᱟᱹᱛᱤᱧ ᱟᱬᱜᱩ ᱠᱮᱫᱟ ᱟᱬᱜᱩ ᱠᱟᱛᱮ ᱥᱮᱥ ᱨᱮ ᱜᱚᱨᱚᱢ ᱢᱚᱥᱞᱟᱹᱧ ᱮᱢ ᱟᱫᱟ ᱮᱢ ᱠᱟᱛᱮ ᱟᱨ ᱦᱚᱸ ᱥᱚᱥ ᱤᱧ ᱮᱢ ᱟᱫᱟ